ᱦᱮᱸ ᱱᱚᱰᱮ ᱵᱤᱥᱮᱥ ᱠᱟᱭᱛᱮ ᱡᱟᱦᱟᱸ ᱱᱚᱰᱮᱱᱟᱜ ᱯᱚᱨᱤᱥᱛᱷᱤᱛᱤ ᱯᱚᱨᱤᱵᱮᱥ ᱨᱮ ᱧᱮᱞᱚᱜ ᱠᱟᱱᱟ ᱥᱮ ᱜᱚᱴᱟ ᱫᱤᱥᱚᱢ ᱨᱮᱱᱟᱜ ᱜᱮ ᱡᱟᱦᱟᱸ ᱯᱚᱨᱤᱵᱮᱥ ᱯᱚᱨᱤᱥᱛᱷᱤᱛᱤ ᱧᱮᱞᱚᱜ ᱠᱟᱱᱟ ᱡᱮ ᱡᱟᱦᱟᱸ ᱦᱚᱭ ᱦᱤᱸᱥᱤᱫ ᱮ ᱮᱢᱟ ᱵᱚᱱ ᱠᱟᱱᱟ ᱱᱚᱣᱟ ᱠᱚᱫᱚ ᱵᱚᱱ ᱵᱩᱡᱟ ᱡᱮ ᱫᱟᱨᱮ ᱱᱟᱹᱲᱤ ᱠᱚᱜᱮ ᱡᱮ ᱟᱵᱚ ᱫᱚ ᱦᱚᱭ ᱦᱤᱸᱥᱤᱫᱼᱮ ᱮᱢᱟᱵᱚᱱᱟ ᱮᱵᱚᱝ ᱱᱚᱜᱼᱚᱭ ᱡᱮ ᱫᱟᱜ ᱡᱟᱹᱲᱤ ᱨᱮᱱᱟᱜ ᱡᱟᱦᱟᱸ

ᱫᱟᱜ ᱡᱟᱹᱲᱤ ᱠᱚᱭ ᱮᱢᱟᱵᱚᱱ ᱠᱟᱱᱟ ᱪᱟᱥᱵᱟᱥ ᱞᱟᱹᱜᱤᱫ ᱥᱮ ᱢᱟᱱᱣᱟ ᱵᱟᱧᱪᱟᱜ ᱞᱟᱹᱜᱤᱫ ᱱᱚᱣᱟ ᱦᱚᱸ ᱠᱤᱱᱛᱩ ᱫᱟᱨᱮ ᱪᱮᱛᱟᱱ ᱨᱮᱜᱮ ᱚᱱᱮᱠᱴᱟᱭ ᱱᱤᱨᱵᱷᱚᱨᱮᱫᱟ ᱛᱚ ᱱᱚᱣᱟ ᱫᱟᱨᱮ ᱠᱚ ᱵᱤᱨ ᱵᱩᱨᱩ ᱠᱷᱚᱱᱟᱜ ᱟᱹᱰᱤ ᱵᱟᱹᱲᱛᱤ ᱜᱟᱱ ᱱᱚᱥᱴᱚ ᱦᱩᱭ ᱠᱟᱱᱟ ᱫᱷᱚᱝᱥᱚᱜ ᱠᱟᱱᱟ ᱱᱚᱣᱟ ᱫᱚ ᱡᱟᱦᱟᱸ ᱧᱮᱞᱚᱜ ᱠᱟᱱᱟ ᱦᱟᱸᱜ ᱡᱟᱦᱟᱸ ᱩᱢᱮᱨ ᱦᱤᱸᱥᱟᱹᱵᱛᱤᱧ ᱞᱟᱹᱭᱮᱫᱟ ᱤᱧᱟᱹᱜ ᱩᱢᱮᱨ ᱨᱮᱜᱮ ᱱᱚᱣᱟ ᱟᱡᱚᱫᱤᱭᱟᱹ ᱵᱩᱨᱩ ᱨᱮ ᱢᱤᱫ ᱠᱤᱞᱳᱢᱤᱴᱟᱨ ᱰᱟᱦᱟᱨ ᱦᱚᱸ ᱮᱠᱞᱟ ᱥᱮᱱᱚᱜ ᱵᱟᱝ ᱜᱟᱱᱚᱜ ᱠᱟᱱ ᱛᱟᱦᱮᱸᱫᱼᱟ ᱱᱤᱛᱚᱝ ᱱᱚᱣᱟ ᱮᱠᱞᱟ ᱵᱟᱝ ᱪᱟᱞᱟᱜ ᱨᱮᱱᱟᱜ ᱠᱟᱨᱚᱱ ᱫᱚ ᱛᱟᱦᱮᱠᱟᱱᱟ ᱡᱮ ᱵᱤᱨ ᱵᱩᱨᱩ ᱛᱮ ᱱᱚᱝᱠᱟ ᱯᱮᱨᱮᱡ ᱛᱟᱦᱮᱠᱟᱱᱟ ᱡᱮ ᱚᱱᱟ ᱵᱤᱨ ᱵᱚᱞᱚ ᱞᱮᱱᱠᱷᱟᱱ ᱟᱨ ᱥᱤᱛᱩᱝ ᱨᱮᱱᱟᱜ ᱟᱦᱞᱟ ᱵᱟᱝ ᱧᱟᱢᱚᱜ ᱠᱟᱱ ᱛᱟᱦᱮᱸᱫᱼᱟ ᱧᱩᱛ ᱜᱮ ᱵᱩᱡᱷᱟᱹᱜ ᱠᱟᱱ ᱛᱟᱦᱮᱸᱫᱼᱟ ᱟᱫᱚ ᱱᱚᱝᱠᱟ ᱢᱤᱫ ᱠᱤᱞᱳᱢᱤᱴᱟᱨ ᱦᱚᱸ ᱵᱚᱞᱚᱜ ᱨᱮᱱᱟᱜ ᱠᱷᱚᱢᱚᱛᱟ ᱵᱟᱝ ᱛᱟᱦᱮᱠᱟᱱᱟ ᱱᱤᱛᱳᱝ ᱫᱚ ᱚᱱᱟ ᱠᱚ ᱱᱚᱜᱼᱚᱭ ᱡᱮ ᱯᱷᱚᱨᱮᱥᱴ ᱰᱤᱯᱟᱨᱴᱢᱮᱱᱴ ᱩᱱᱤᱥ ᱥᱚ ᱟᱥᱤ ᱥᱟᱞ ᱨᱮ ᱡᱟᱦᱟᱸ ᱫᱟᱨᱮ ᱢᱟᱸᱜ ᱨᱮᱱᱟᱜ ᱡᱟᱦᱟᱸ ᱠᱟᱹᱢᱤ ᱦᱚᱨᱟ ᱠᱚ ᱥᱮ ᱟᱭᱤᱱᱮ ᱥᱤᱨᱡᱟᱹᱣ ᱠᱮᱫᱼᱟ ᱱᱚᱣᱟ ᱞᱮᱠᱟᱛᱮ ᱜᱚᱴᱟ ᱵᱩᱨᱩ ᱜᱮ ᱫᱟᱨᱮ ᱢᱟᱜ ᱩᱡᱟᱹᱲᱟᱠᱟᱱᱟ ᱢᱟᱸᱜ ᱩᱡᱟᱹᱲ ᱯᱚᱨᱮ ᱱᱟᱣᱟ ᱠᱟᱨᱛᱮ ᱡᱟᱦᱟᱸ ᱫᱟᱨᱮ ᱠᱚ ᱦᱟᱨᱟ ᱵᱩᱨᱩᱜ ᱠᱟᱱᱟ ᱱᱚᱣᱟ ᱫᱟᱨᱮ ᱠᱚᱦᱚᱸ ᱟᱛᱳ ᱚᱲᱟᱜ ᱨᱮᱱ ᱦᱚᱲ ᱟᱠᱚᱣᱟᱜ ᱯᱨᱚᱭᱳᱡᱚᱱ ᱨᱮ ᱥᱮ ᱵᱟᱨᱦᱮ ᱠᱚᱨᱮᱱ ᱦᱚᱲ ᱦᱚᱸ ᱟᱠᱚᱣᱟᱜ ᱯᱨᱚᱭᱳᱡᱚᱱ ᱨᱮ ᱱᱚᱣᱟ ᱫᱟᱨᱮ ᱠᱚᱠᱚ ᱵᱮᱵᱚᱦᱟᱨᱮᱫᱼᱟ ᱥᱟᱶ ᱥᱟᱶᱛᱮ ᱟᱵᱟᱨ ᱠᱤᱪᱷᱩ ᱡᱚᱼᱵᱤᱞᱤ ᱫᱟᱨᱮ ᱚᱱᱠᱟᱱ ᱢᱟᱨᱮ ᱫᱟᱨᱮ ᱠᱚ ᱛᱟᱦᱮᱠᱟᱱᱟ ᱱᱚᱣᱟ ᱠᱚᱫᱚ ᱟᱵᱟᱨ ᱯᱷᱚᱨᱮᱥᱴ ᱰᱤᱯᱟᱨᱴᱢᱮᱱᱴ ᱡᱳᱜᱽ ᱥᱟ ᱡᱳᱜᱽ ᱛᱮᱭᱟᱨ ᱠᱟᱛᱮ ᱯᱟᱭᱠᱟᱨ ᱠᱚ ᱛᱟᱞᱟᱛᱮ ᱱᱚᱣᱟ ᱠᱚ ᱟᱨᱚ ᱱᱚᱣᱟ ᱠᱚᱦᱚᱸ ᱢᱟᱜ ᱩᱡᱟᱹᱲ ᱦᱩᱭᱟᱠᱟᱱᱟ ᱟᱨ ᱱᱚᱜᱼᱚᱭ ᱡᱮ ᱱᱚᱜᱼᱚᱭ ᱱᱚᱣᱟ ᱫᱟᱨᱮ ᱠᱚ ᱢᱟᱸᱜ ᱩᱡᱟᱹᱲ ᱦᱩᱭᱮᱱ ᱯᱚᱨᱮ ᱠᱷᱚᱱᱟᱜ ᱥᱮ ᱱᱚᱣᱟ ᱵᱤᱨ ᱵᱩᱨᱩ ᱡᱚᱠᱷᱚᱱ ᱛᱟᱦᱮᱠᱟᱱᱟ ᱛᱚᱠᱷᱚᱱ ᱡᱟᱦᱟᱸ ᱧᱮᱞ ᱦᱩᱭ ᱞᱮᱱᱟ ᱡᱮ ᱯᱨᱚᱪᱩᱨ ᱯᱚᱨᱤᱢᱟᱱ ᱛᱮ ᱟᱥᱟᱲ ᱥᱨᱟᱵᱚᱱ ᱫᱟᱜ ᱡᱟᱹᱯᱩᱫ ᱦᱩᱭᱩᱜ ᱠᱟᱱ ᱛᱟᱦᱮᱸᱫᱼᱟ ᱜᱟᱰᱟ ᱠᱚ ᱫᱚᱢᱮ ᱟᱹᱛᱩᱜ ᱠᱟᱱ ᱛᱟᱦᱮᱸᱫᱼᱟ ᱱᱚᱰᱮ ᱡᱟᱦᱟᱸ ᱵᱟᱸᱫᱚ ᱜᱟᱰᱟ ᱞᱮ ᱢᱮᱛᱟᱜᱼᱟ ᱱᱚᱣᱟ ᱵᱟᱸᱰᱚ ᱵᱟᱸᱫᱚ ᱜᱟᱰᱟ ᱦᱚᱸ ᱢᱟᱱᱮ ᱥᱟᱨᱮᱲ ᱩᱛᱟᱹᱨᱚᱜ ᱠᱟᱱ ᱛᱟᱦᱮᱱᱟ ᱡᱟᱦᱟᱸ ᱡᱟᱦᱟᱸ ᱛᱤᱱᱟᱹᱜ ᱢᱟᱨᱟᱝ ᱜᱟᱰᱟ ᱨᱮᱱᱟᱜ ᱵᱚᱦᱚᱨ ᱢᱮᱱᱟᱜ ᱠᱟᱫᱼᱟ ᱯᱩᱨᱟᱹ ᱜᱮ ᱯᱮᱨᱮᱡᱚᱜ ᱠᱟᱱ ᱛᱟᱦᱮᱸᱫᱼᱟ ᱩᱱ ᱚᱠᱛᱚ ᱫᱚ ᱱᱚᱜᱼᱚᱭ ᱡᱮ ᱵᱨᱤᱡᱽ ᱨᱮᱱᱟᱜ ᱵᱮᱵᱚᱥᱛᱟ ᱵᱟᱝ ᱛᱟᱦᱮᱱ ᱠᱟᱱᱟ ᱵᱟᱝ ᱛᱟᱦᱮᱠᱟᱱᱟ ᱩᱱ ᱚᱠᱛᱚ ᱢᱟᱱᱮ ᱱᱚ ᱢᱟᱱᱮ ᱜᱟᱰᱟ ᱱᱚᱣᱟ ᱫᱷᱟᱨᱮ ᱨᱮᱱ ᱦᱚᱲ ᱚᱱᱟ ᱫᱷᱟᱨᱮ ᱯᱟᱨᱚᱢᱚᱜ ᱨᱮᱱᱟᱜ ᱠᱚᱱᱳ ᱩᱯᱟᱹᱭ ᱵᱟᱝ ᱛᱟᱦᱮᱠᱟᱱᱟ ᱢᱮᱱᱠᱷᱟᱱ ᱱᱤᱛᱳᱝ ᱡᱟᱦᱟᱸ ᱯᱚᱨᱤᱵᱮᱥ ᱧᱮᱞᱚᱜ ᱠᱟᱱᱟ ᱯᱚᱨᱤᱥᱛᱷᱤᱛᱤ ᱧᱮᱞᱚᱜ ᱠᱟᱱᱟ ᱡᱟᱦᱟᱸ ᱱᱟᱞᱟ ᱢᱮᱱᱟᱜ ᱟᱠᱟᱫᱼᱟ ᱚᱱᱟ ᱱᱟᱞᱟ ᱦᱚᱸ ᱵᱷᱟᱞᱮ ᱠᱚᱱ ᱛᱮ ᱵᱟᱝ ᱯᱮᱨᱮᱡᱚᱜ ᱠᱟᱱᱟ ᱥᱮ ᱚᱱᱠᱟ ᱫᱟᱜ ᱵᱟᱝ ᱟᱹᱛᱩᱜ ᱠᱟᱱᱟ ᱟᱫᱚ ᱱᱚᱣᱟ ᱯᱚᱨᱤᱵᱚᱨᱛᱚᱱ ᱠᱚᱫᱚ ᱚᱱᱮᱠᱴᱟ ᱜᱮ ᱧᱮᱞ ᱦᱮᱡ ᱠᱟᱱᱟ ᱮᱵᱚᱝ ᱱᱚᱜᱼᱚᱭ ᱡᱮ ᱥᱚᱢᱚᱭ ᱥᱚᱢᱚᱭ ᱡᱟᱦᱟᱸ ᱫᱟᱜ ᱡᱟᱹᱯᱩᱫ ᱠᱚ ᱦᱩᱭᱩᱜ ᱨᱮᱱᱟᱜ ᱠᱟᱛᱷᱟ ᱠᱟᱱᱟ ᱚᱱᱟ ᱦᱚᱸ ᱥᱚᱢᱚᱭ ᱨᱮᱫᱚ ᱵᱟᱝ ᱦᱩᱭᱩᱜ ᱠᱟᱱᱟ ᱟᱨ ᱱᱚᱜᱼᱚᱭ ᱡᱮ ᱥᱤᱛᱩᱝ ᱨᱟᱵᱟᱝ ᱱᱚᱣᱟ ᱦᱚᱸ ᱡᱟᱦᱟᱸ ᱚᱠᱛᱚ ᱨᱮ ᱡᱟᱦᱟᱸᱞᱮᱠᱟ ᱯᱚᱨᱤᱢᱟᱱ ᱦᱩᱭᱩᱜ ᱨᱮᱱᱟᱜ ᱫᱚᱨᱠᱟᱨ ᱚᱱᱟ ᱦᱚᱸ ᱚᱱᱟ ᱚᱠᱛᱚ ᱨᱮ ᱚᱱᱠᱟ ᱯᱚᱨᱤᱢᱟᱱ ᱫᱚ ᱵᱟᱝ ᱦᱩᱭᱩᱜ ᱠᱟᱱᱟ ᱟᱫᱚ ᱱᱚᱜᱼᱚᱭ ᱡᱮ ᱨᱤᱛᱩ ᱯᱚᱨᱤᱵᱚᱨᱛᱚᱱ ᱦᱚᱸ ᱵᱟᱹᱭ ᱵᱟᱹᱭ ᱛᱮ ᱱᱚᱰᱮ ᱫᱚ ᱧᱮᱞ ᱧᱟᱢᱚᱜ ᱠᱟᱱ ᱜᱮᱭᱟ ᱱᱚᱜᱼᱚᱭ ᱱᱤᱨᱚᱱᱫᱤᱱ ᱵᱚᱞᱚᱭᱮᱱᱟ ᱢᱮᱱᱠᱷᱟᱱ ᱱᱤᱨᱚᱱ ᱫᱤᱱ ᱨᱮ ᱥᱤᱛᱩᱝ ᱨᱮᱱᱟᱜ ᱡᱟᱦᱟᱸ ᱵᱚᱦᱚᱨ ᱛᱟᱦᱮᱱ ᱨᱮᱱᱟᱜ ᱠᱟᱛᱷᱟ ᱚᱱᱟ ᱫᱚ ᱵᱟᱝ ᱧᱟᱢᱚᱜ ᱠᱟᱱᱟ ᱟᱵᱟᱨ ᱴᱷᱤᱠ ᱱᱚᱣᱟ ᱜᱚᱨᱚᱢ ᱛᱟᱦᱮᱱ ᱠᱟᱱᱟ ᱟᱥᱟᱲ ᱥᱚᱨᱟᱵᱚᱱ ᱱᱚᱛᱮ ᱱᱚᱣᱟ ᱜᱚᱨᱚᱢ ᱥᱮᱱᱚᱜ ᱠᱟᱱᱟ ᱛᱟᱦᱚᱞᱮ ᱡᱟᱦᱟᱸ ᱥᱚᱢᱚᱭ ᱨᱮ ᱡᱟᱦᱟᱸ ᱡᱤᱱᱤᱥ ᱦᱩᱭᱩᱜ ᱨᱮᱱᱟᱜ ᱫᱚᱨᱠᱟᱨ ᱚᱱᱟ ᱥᱚᱢᱚᱭ ᱨᱮ ᱚᱱᱟ ᱡᱤᱱᱤᱥ ᱫᱚ ᱵᱟᱝ ᱦᱩᱭᱩᱜ ᱠᱟᱱᱟ ᱠᱟᱹᱴᱤᱡ ᱱᱚᱣᱟ ᱚᱫᱚᱞ ᱵᱚᱫᱚᱞᱚᱜ ᱠᱟᱱᱟ ᱟᱫᱚ ᱱᱚᱜᱼᱚᱭ ᱡᱮ ᱚᱫᱚᱞ ᱵᱚᱫᱚᱞᱚᱜ ᱠᱟᱱᱟ ᱱᱚᱣᱟ ᱠᱚᱫᱚ ᱱᱚᱣᱟ ᱯᱨᱚᱠᱨᱤᱛᱤ ᱫᱷᱚᱝᱥᱚ ᱠᱷᱟᱹᱛᱤᱨ ᱜᱮ ᱱᱚᱣᱟ ᱠᱚᱨᱮᱱᱟᱜ ᱯᱚᱨᱤᱵᱚᱨᱛᱚᱱ ᱦᱚᱸ ᱜᱷᱚᱴᱟᱜ ᱠᱟᱱᱟ